ᱟᱵᱚᱣᱟᱜ ᱱᱚᱣᱟ ᱥᱚᱢᱟᱡᱽ ᱨᱮᱫᱚ ᱮᱱᱮᱡ ᱥᱮᱨᱮᱧ ᱢᱟᱱᱮ ᱪᱮᱫ ᱞᱮᱠᱟ ᱢᱟᱱᱮ ᱟᱵᱚ ᱨᱮᱱ ᱫᱚ ᱱᱚᱝᱠᱟ ᱡᱮᱢᱚᱱ ᱴᱤᱪᱟᱨ ᱠᱚ ᱛᱟᱦᱮᱸᱱᱟ ᱤᱭᱟᱹ ᱠᱚᱨᱮ ᱮᱴᱟᱜ ᱮᱴᱟᱜ ᱥᱚᱢᱟᱡᱽ ᱨᱮ ᱠᱤᱱᱛᱩ ᱟᱵᱚᱣᱟᱜ ᱥᱚᱢᱟᱡᱽ ᱫᱚ ᱱᱚᱝᱠᱟ ᱫᱚ ᱠᱤᱱᱛᱩ ᱯᱟᱹᱦᱤᱞ ᱠᱷᱚᱱᱜᱮ ᱵᱟᱠᱚ ᱛᱟᱦᱮᱸ ᱠᱟᱱᱟ ᱛᱚ ᱢᱤᱫᱴᱮᱱ ᱛᱟᱦᱮᱸ ᱠᱟᱱ ᱜᱮᱭᱟ ᱚᱱᱟᱫᱚ ᱜᱩᱨᱩ ᱚᱲᱟᱜ ᱜᱩᱨᱩ ᱨᱟᱪᱟ ᱨᱮᱠᱚ ᱫᱩᱲᱩᱵ ᱠᱟᱱ ᱛᱟᱦᱮᱸᱫᱼᱟ ᱩᱱ ᱥᱩᱢᱟᱹᱭ ᱢᱟᱱᱛᱟᱨ ᱡᱷᱟᱹᱨᱱᱤ ᱚᱱᱟ ᱠᱚ ᱪᱮᱫ ᱞᱟᱹᱜᱤᱫ ᱚᱱᱟ ᱠᱚᱫᱚ ᱛᱟᱦᱮᱸ ᱠᱟᱱᱟ ᱛᱚ ᱱᱚᱝᱠᱟ ᱥᱮᱯᱟᱨᱮᱴ ᱠᱟᱛᱮᱫ ᱟᱞᱟᱫᱟ ᱠᱟᱛᱮᱫ ᱡᱮ ᱥᱠᱩᱞ ᱞᱮᱠᱟ ᱟᱵᱚ ᱱᱚᱜᱚᱭ ᱥᱮᱨᱮᱧ ᱥᱮ ᱮᱱᱮᱡ ᱵᱚ ᱪᱮᱫᱟ ᱱᱚᱣᱟ ᱠᱚᱫᱚ ᱠᱤᱱᱛᱩ ᱵᱟᱝ ᱛᱟᱦᱮᱸ ᱠᱟᱱᱟ ᱟᱵᱚ ᱫᱚ ᱩᱱᱠᱩ ᱠᱚ ᱥᱤᱨᱤᱧᱮᱫ ᱛᱟᱦᱮᱸᱱᱟ ᱩᱱᱠᱩ ᱴᱷᱮᱱ ᱛᱟᱦᱮᱸ ᱠᱟᱛᱮᱫ ᱜᱮ ᱟᱫᱚ ᱟᱸᱡᱚᱢ ᱟᱸᱡᱚᱢ ᱛᱮᱜᱮ ᱱᱚᱣᱟ ᱠᱚᱫᱚ ᱰᱷᱮᱨ ᱠᱟᱭ ᱛᱮᱵᱚ ᱪᱮᱫ ᱟᱹᱜᱩ ᱟᱠᱟᱫᱟ ᱵᱟ ᱮᱠᱷᱚᱱᱚ ᱱᱤᱛᱜᱮᱵᱚ ᱪᱮᱫᱮᱫ ᱜᱮᱭᱟ ᱛᱚᱵᱮ ᱚᱱᱮ ᱵᱟᱠᱚ ᱢᱮᱱ ᱟᱠᱫᱟ ᱫᱟᱸᱥᱟᱭ ᱜᱩᱨᱩ ᱱᱚᱣᱟ ᱠᱚ ᱚᱱᱟᱠᱚ ᱚᱱᱟ ᱠᱚᱨᱮᱫᱚ ᱥᱮ ᱠᱟᱨᱟᱢ ᱜᱩᱨᱩ ᱢᱮᱱᱟᱜ ᱠᱚᱣᱟ ᱚᱱᱟᱠᱚ ᱨᱮᱫᱚ ᱟᱵᱟᱨ ᱧᱮᱞ ᱟᱠᱟᱱᱜᱮᱭᱟ ᱡᱮ ᱫᱟᱸᱭᱟᱭ ᱞᱟᱦᱟ ᱨᱮ ᱜᱩᱨᱩᱣᱟᱜ ᱚᱲᱟᱜ ᱨᱮᱠᱚ ᱫᱩᱲᱩᱵ ᱠᱟᱱᱛᱟᱦᱮᱸᱱᱟ ᱢᱟᱱᱛᱟᱨ ᱠᱚ ᱪᱮᱫ ᱮᱫ ᱛᱟᱦᱮᱸᱱᱟ ᱡᱷᱟᱹᱨᱱᱤᱠᱚ ᱪᱮᱫᱮᱫ ᱛᱟᱦᱮᱸᱱᱟ ᱟᱨ ᱫᱟᱸᱥᱟᱭ ᱥᱮᱨᱮᱧ ᱠᱚ ᱪᱮᱫᱮᱫ ᱛᱟᱦᱮᱸᱱᱟ ᱚᱱᱟ ᱠᱚᱫᱚ ᱢᱮᱱᱟᱜ ᱠᱚ ᱛᱟᱦᱮᱸ ᱠᱟᱱ ᱜᱮᱭᱟ ᱟᱨ ᱱᱚᱝᱠᱟ ᱮᱢᱱᱤ ᱫᱚᱝ ᱞᱟᱜᱽᱲᱮ ᱵᱟᱦᱟ ᱥᱚᱦᱨᱟᱭ ᱱᱚᱝᱠᱟ ᱢᱟᱱᱮ ᱜᱩᱨᱩ ᱨᱟᱪᱟᱨᱮ ᱥᱮ ᱠᱚᱱᱚ ᱴᱤᱪᱟᱨᱟᱜ ᱤᱭᱟᱹᱨᱮ ᱫᱩᱲᱩᱵ ᱠᱟᱛᱮᱫ ᱱᱚᱣᱟ ᱠᱚᱫᱚ ᱵᱟᱝ ᱤᱧᱫᱚ ᱚᱱᱠᱟᱜᱮ ᱟᱸᱡᱚᱢ ᱟᱸᱡᱚᱢ ᱛᱮᱜᱤᱧ ᱪᱮᱫ ᱟᱠᱟᱫ ᱛᱟᱦᱮᱸᱱᱟ ᱛᱚ ᱟᱫᱚ ᱚᱱᱟᱜᱮ ᱡᱮᱢᱚᱱ ᱥᱚᱦᱨᱟᱭ ᱥᱮᱨᱮᱧ ᱚᱱᱠᱟᱜᱮ ᱢᱮᱱᱟᱜᱼᱟ ᱵᱟᱦᱟ ᱥᱮᱨᱮᱧ ᱢᱮᱱᱟᱜᱼᱟ ᱞᱟᱜᱽᱲᱮ ᱥᱮᱨᱮᱧ ᱢᱮᱱᱟᱜ ᱟ ᱚᱱᱠᱟᱜᱮ ᱱᱚᱝᱠᱟᱼᱱᱚᱝᱠᱟ ᱛᱮᱜᱮ ᱱᱚᱣᱟ ᱠᱚᱫᱚᱧ ᱪᱮᱫ ᱟᱠᱟᱫᱟ ᱟᱨ ᱚᱱᱮ ᱮᱱᱮᱡ ᱠᱚᱦᱚᱸ ᱡᱟᱦᱟᱸᱭ ᱠᱚ ᱮᱱᱮᱡᱟ ᱚᱱᱟ ᱥᱟᱶ ᱨᱮ ᱠᱩᱲᱤ ᱠᱚᱦᱚᱸ ᱠᱚ ᱥᱮ ᱠᱚᱲᱟ ᱠᱚᱦᱚᱸ ᱠᱟᱨᱟᱢ ᱠᱚ ᱮᱱᱮᱡ ᱠᱟᱱᱟ ᱠᱟᱨᱟᱢ ᱮᱱᱮᱡ ᱨᱮ ᱚᱠᱚᱭ ᱫᱚ ᱚᱱᱟ ᱞᱟᱦᱟᱨᱮ ᱞᱟᱦᱟᱠᱚ ᱯᱮᱠᱴᱤᱥ ᱜᱮᱭᱟ ᱩᱱᱠᱩ ᱫᱚ ᱵᱤᱥᱮᱥ ᱠᱚᱨᱮ ᱠᱚᱲᱟ ᱤᱭᱟᱹ ᱨᱮᱫᱚ ᱯᱨᱟᱭᱠᱚ ᱯᱮᱠᱴᱤᱥ ᱜᱮᱭᱟ ᱚᱱᱟ ᱫᱟᱥᱟᱸᱭ ᱠᱚᱨᱮᱠᱚ ᱯᱮᱠᱴᱤᱥᱟ ᱠᱤᱱᱛᱩ ᱠᱩᱲᱤᱠᱚᱣᱟᱜ ᱡᱟᱦᱟᱸᱭ ᱠᱚ ᱮᱱᱮᱡ ᱤᱭᱟᱹ ᱚᱱᱟᱫᱚ ᱢᱮᱠᱥᱤᱢᱟᱢ ᱜᱮ ᱧᱮᱞᱼᱧᱮᱞ ᱛᱮᱜᱮᱠᱚ ᱪᱮᱫᱟ ᱟᱨ ᱠᱤᱱᱛᱩ ᱱᱮᱛᱟᱨ ᱫᱚ ᱢᱮᱠᱥᱤᱢᱟᱢ ᱜᱮ ᱡᱟᱦᱟᱸ ᱨᱮᱜᱮᱠᱚ ᱪᱟᱞᱟᱜᱼᱟ ᱢᱤᱫ ᱫᱷᱟᱣ ᱯᱮᱠᱴᱤᱥ ᱠᱟᱛᱮ ᱜᱮᱠᱚ ᱪᱟᱞᱟᱜᱼᱟ ᱛᱚ ᱱᱚᱝᱠᱟ ᱱᱚᱝᱠᱟ ᱛᱮᱜᱮ ᱟᱵᱚᱣᱟᱜ ᱜᱷᱟᱨᱚᱧᱡᱽ ᱨᱮᱫᱚ ᱚᱱᱠᱟ ᱟᱸᱡᱚᱢ ᱟᱸᱡᱚᱢᱛᱮᱜᱮ ᱢᱟᱱᱮ ᱪᱮᱫ ᱦᱮᱡ ᱟᱠᱟᱱᱟ ᱪᱮᱫ ᱛᱩᱢᱫᱟᱜ ᱨᱩ ᱥᱮ ᱠᱚᱨᱛᱟᱞ ᱨᱩ ᱥᱮ ᱰᱷᱚᱞ ᱨᱩ ᱡᱟᱦᱟᱱᱟᱜ ᱜᱮ ᱱᱚᱝᱠᱟᱱᱟᱜ ᱤᱭᱟᱹ ᱠᱚᱫᱚ ᱚᱱᱠᱟ ᱚᱱᱠᱟ ᱛᱮᱜᱮ ᱪᱮᱫ ᱦᱮᱡ ᱟᱠᱟᱱ ᱛᱟᱵᱩᱣᱟ